ᱤᱧᱫᱚ ᱡᱟᱣ ᱫᱤᱱ ᱠᱷᱚᱱᱜᱮ ᱠᱷᱟᱹᱡᱟᱹᱲᱤ ᱟᱹᱰᱤᱧ ᱠᱩᱥᱤᱭᱟᱜᱼᱟ ᱢᱚᱛᱞᱚᱵ ᱠᱤ ᱡᱟᱣ ᱫᱤᱱ ᱢᱚᱛᱞᱚᱵ ᱜᱤᱫᱽᱨᱟᱹ ᱠᱷᱚᱱᱜᱮ ᱟᱹᱰᱤ ᱡᱳᱨᱤᱧ ᱠᱩᱥᱤᱭᱟᱜᱼᱟ ᱡᱟᱦᱟᱸᱞᱮᱠᱟ ᱩᱛᱩ ᱠᱚ ᱥᱟᱶ ᱭᱟᱛᱳ ᱜᱷᱩᱜᱽᱱᱤ ᱠᱮ ᱥᱟᱛᱷ ᱡᱤᱞ ᱥᱟᱞᱟᱜ ᱟᱹᱰᱤ ᱢᱚᱡᱽᱜᱮ ᱵᱩᱡᱷᱟᱹᱜᱼᱛᱮ ᱫᱚᱢᱮᱜᱤᱧ ᱠᱩᱥᱤᱭᱟᱜᱼᱟ ᱥᱮᱛᱟᱜ ᱟᱹᱭᱩᱵ ᱛᱤᱠᱤᱱ ᱥᱟᱨᱟᱫᱤᱱ ᱞᱮᱠᱟᱜᱮ ᱡᱚᱢ ᱥᱟᱱᱟᱧᱟ ᱟᱨ ᱚᱱᱟᱫᱚ ᱡᱚᱢ ᱠᱟᱛᱮᱫ ᱜᱮ ᱛᱟᱦᱮᱸ ᱥᱟᱱᱟᱧᱟ